ᱯᱟᱸᱪᱮᱭ ᱢᱮ ᱯᱚᱱᱰᱤᱛ ᱨᱚᱜᱷᱩᱱᱟᱛᱷ ᱢᱩᱨᱢᱩ ᱟᱜ ᱡᱟᱱᱟᱢ ᱢᱟᱦᱟ ᱵᱟᱭᱤᱥᱮ ᱰᱤᱥᱮᱢᱵᱚᱨ ᱯᱟᱹᱨᱥᱤ ᱡᱤᱛᱠᱟᱹᱨ ᱢᱟᱦᱟ ᱛᱤᱨᱤᱥᱮ ᱡᱩᱱ ᱦᱩᱞ ᱢᱟᱦᱟ ᱯᱚᱸᱪᱤᱥᱮ ᱵᱳᱭᱥᱟᱠᱷ ᱨᱚᱵᱤᱱᱫᱨᱚᱱᱟᱛᱷ ᱴᱷᱟᱹᱠᱩᱨ ᱡᱟᱱᱟᱢ ᱢᱟᱦᱟ ᱱᱚᱭᱮ ᱟᱜᱚᱥᱴ ᱵᱤᱥᱥᱚ ᱟᱹᱫᱤᱵᱟᱹᱥᱤ ᱫᱤᱵᱚᱥ